ᱜᱚᱢᱠᱮ ᱤᱧᱫᱚ ᱢᱤᱫᱴᱮᱱ ᱡᱤᱱᱤᱥ ᱤᱧ ᱚᱰᱟᱨ ᱞᱮᱫᱟ ᱟᱨ ᱚᱱᱟ ᱢᱟᱨᱯᱷᱚᱛ ᱛᱮ ᱢᱤᱫᱴᱮᱱ ᱠᱩᱯᱚᱱ ᱤᱧ ᱧᱟᱢ ᱞᱮᱫᱟ ᱟᱫᱚ ᱚᱱᱟᱨᱮ ᱡᱮ ᱢᱤᱫᱴᱮᱱ ᱵᱮᱜᱽ ᱟᱨ ᱡᱩᱛᱟᱹ ᱱᱚᱣᱟ ᱛᱟᱦᱮᱸ ᱠᱟᱱᱟ ᱟᱫᱚ ᱚᱱᱟ ᱠᱩᱯᱚᱱ ᱫᱚ ᱵᱟᱠᱷᱨᱟ ᱮᱱᱛᱮᱫ ᱡᱟᱦᱟᱱ ᱰᱤᱥᱠᱟᱣᱩᱱᱴ ᱤᱧ ᱧᱟᱢ ᱠᱮᱭᱟ ᱛᱳ ᱵᱟᱝᱠᱷᱟᱱ ᱱᱚᱣᱟ ᱚᱰᱟᱨ ᱠᱟᱛᱤᱧ ᱢᱮ